ᱤᱧᱟᱹᱜ ᱜᱟᱛᱟᱠ ᱨᱮᱱᱟᱜ ᱞᱟᱠᱪᱟᱨ ᱫᱚ ᱦᱳᱭᱳᱜ ᱠᱟᱱᱟ ᱟᱵᱚᱣᱟᱜ ᱫᱚ ᱡᱮᱢᱚᱱ ᱥᱚᱦᱨᱟᱭ ᱵᱟᱦᱟ ᱢᱟᱜᱽ ᱢᱮᱱᱟᱜ ᱛᱟᱵᱚᱱᱟ ᱚᱱᱟ ᱥᱚᱦᱨᱟᱭ ᱨᱮᱫᱚ ᱢᱟᱱᱮ ᱢᱤᱜ ᱫᱤᱱ ᱫᱚ ᱯᱟᱧᱪᱤ ᱥᱟᱲᱤ ᱵᱟᱸᱫᱮ ᱠᱟᱛᱮᱫ ᱠᱩᱞᱦᱤ ᱨᱮᱦᱚᱸ ᱠᱚ ᱮᱱᱮᱡᱼᱟ ᱛᱩᱢ ᱫᱟᱜ ᱴᱟᱢᱟᱠ ᱱᱤᱭᱮ ᱠᱚᱲᱟ ᱠᱚᱦᱚᱸ ᱯᱟᱧᱪᱤ ᱰᱮᱸᱜᱟ ᱠᱟᱛᱮᱫ ᱠᱚ ᱛᱟᱦᱮᱱᱟ ᱟᱨ ᱛᱮᱹᱦᱮᱹᱧ ᱜᱟᱯᱟ ᱫᱚ ᱚᱱᱟ ᱫᱚ ᱵᱚᱫᱚᱞᱚᱜ ᱠᱟᱱᱟ ᱚᱠᱚᱭ ᱠᱚᱫᱚ ᱢᱟᱱᱮ ᱡᱤᱱᱥ ᱯᱮᱱᱴ ᱴᱚᱯ ᱦᱚᱨᱚᱜ ᱠᱟᱛᱮᱫ ᱠᱚ ᱫᱟᱬᱟᱱ ᱠᱟᱱᱟ ᱯᱟᱧᱪᱤ ᱥᱟᱲᱤ ᱠᱚᱫᱚ ᱠᱚ ᱦᱤᱲᱤᱧ ᱮᱫᱟ ᱟᱨ ᱛᱩᱢᱫᱟᱜ ᱴᱟᱢᱟᱠ ᱨᱮᱫᱚ ᱮᱱᱮᱡ ᱦᱚᱸᱠᱚ ᱵᱟᱜᱤ ᱮᱫᱟ ᱛᱮᱹᱦᱮᱹᱧ ᱜᱟᱯᱟ ᱫᱚ